ᱤᱧᱟᱹᱜ ᱢᱤᱫ ᱴᱮᱱ ᱴᱷᱟᱶ ᱨᱮ ᱨᱩᱣᱟᱹᱲ ᱥᱳᱢᱳᱭ ᱢᱤᱫ ᱴᱮᱱ ᱪᱮᱞᱮᱧᱡᱽ ᱨᱮᱧ ᱯᱟᱨᱟᱣ ᱞᱮᱱᱟ ᱟᱱᱟ ᱦᱳᱭ ᱮᱱᱟ ᱤᱧ ᱠᱳᱞᱠᱟᱛᱟᱧ ᱪᱟᱞᱟᱣ ᱞᱮᱱᱟ ᱴᱷᱤᱠ ᱜᱮᱭᱟ ᱠᱚᱞᱠᱟᱛᱟ ᱪᱟᱞᱟᱜ ᱥᱳᱢᱳᱭ ᱴᱷᱤᱠ ᱜᱮᱧ ᱪᱟᱞᱟᱣ ᱮᱱᱟ ᱠᱤᱱᱛᱩ ᱦᱤᱡᱩᱜ ᱥᱳᱢᱳᱭ ᱴᱨᱮᱱ ᱞᱮᱹᱴ ᱠᱷᱟᱹᱛᱤᱨ ᱛᱮ ᱤᱧ ᱠᱳᱞᱠᱟᱛᱟ ᱢᱮᱱᱮ ᱦᱟᱣᱲᱟ ᱠᱷᱚᱱᱟᱜ ᱴᱨᱮᱱ ᱤᱧ ᱥᱟᱵ ᱠᱮᱫᱟ ᱟᱞᱮᱭᱟᱜ ᱥᱴᱮᱥᱚᱱ ᱫᱚ ᱦᱳᱭᱳᱜ ᱠᱟᱱᱟ ᱵᱳᱞᱯᱩᱨ ᱵᱳᱞᱯᱩᱨ ᱥᱴᱮᱥᱮᱱ ᱨᱮ ᱥᱟᱵ ᱠᱟᱛᱮ ᱤᱧ ᱴᱨᱮᱱ ᱤᱧ ᱢᱤᱥ ᱠᱮᱫᱟ ᱠᱤᱪᱷᱩ ᱢᱤᱫ ᱴᱮᱱ ᱮᱠᱥᱯᱨᱮᱥ ᱛᱤᱧ ᱦᱮᱡ ᱮᱱᱟ ᱦᱟᱣᱲᱟ ᱠᱷᱚᱱᱟᱜ ᱮᱠᱥᱯᱨᱮᱥ ᱛᱤᱧ ᱦᱮᱡ ᱮᱱᱟ ᱵᱚᱨᱫᱢᱟᱱ ᱵᱚᱨᱫᱚᱢᱟᱱ ᱨᱮ ᱟᱞᱮᱭᱟᱜ ᱡᱟᱦᱟᱸᱴᱟᱜ ᱴᱨᱮᱱ ᱛᱟᱦᱮᱸ ᱠᱟᱱᱟ ᱤᱧᱟᱜ ᱡᱟᱦᱟᱸᱴᱟᱜ ᱴᱨᱮᱱ ᱛᱟᱦᱮᱸ ᱠᱟᱱᱟ ᱚᱸᱰᱮ ᱠᱷᱚᱱᱟᱜ ᱚᱱᱟ ᱴᱨᱮᱱ ᱤᱧ ᱢᱤᱥ ᱠᱮᱫᱟ ᱢᱤᱥ ᱠᱷᱟᱹᱛᱤᱨ ᱛᱮ ᱴᱨᱮᱱ ᱟᱹᱰᱤ ᱟᱴ ᱞᱮᱴ ᱮᱱᱟ ᱢᱤᱫ ᱴᱮᱱ ᱮᱠᱥᱯᱨᱮᱥ ᱦᱮᱡ ᱮᱱᱟ ᱚᱱᱟ ᱮᱠᱥᱯᱨᱮᱥ ᱤᱧ ᱥᱟᱵ ᱠᱮᱫᱟ ᱥᱟᱵ ᱠᱟᱛᱮ ᱤᱧ ᱟᱞᱮᱭᱟᱜ ᱵᱳᱞᱯᱩᱨ ᱥᱴᱮᱥᱚᱱᱤᱧ ᱦᱮᱡ ᱮᱱᱟ ᱚᱸᱰᱮ ᱠᱷᱚᱱᱟᱜ ᱯᱨᱟᱭ ᱤᱧ ᱥᱟᱲᱮ ᱮᱜᱟᱨᱚᱴᱟᱧ ᱛᱤᱭᱟᱹᱜ ᱠᱮᱫᱟ ᱛᱚ ᱚᱸᱰᱮ ᱛᱤᱭᱳᱜ ᱠᱟᱛᱮ ᱤᱧ ᱨᱮᱱ ᱢᱤᱫ ᱴᱮᱱ ᱵᱷᱟᱭ ᱛᱟᱦᱮᱸ ᱠᱟᱱᱟᱭ ᱚᱲᱟᱜ ᱨᱮ ᱵᱟᱭᱤᱠ ᱢᱮᱱᱟᱜᱼᱟ ᱛᱚ ᱚᱱᱟ ᱵᱷᱟᱭ ᱤᱧ ᱯᱷᱳᱱ ᱟᱫᱮᱭᱟ ᱡᱮ ᱤᱧ ᱤᱧ ᱯᱷᱳᱱ ᱟᱹᱭᱟᱹᱧ ᱯᱷᱳᱱ ᱟᱫᱮ ᱛᱟᱦᱮᱸᱫᱟᱹᱧ ᱞᱟᱦᱟ ᱠᱷᱚᱱᱟᱜᱮ ᱡᱮ ᱤᱧ ᱪᱟᱞᱟᱜ ᱠᱟᱱᱟ ᱢᱮᱱ ᱛᱮ ᱛᱚᱠᱷᱚᱱᱮ ᱢᱮᱱ ᱠᱮᱫᱟ ᱴᱷᱤᱠ ᱜᱮᱭᱟ ᱵᱳᱞᱯᱩᱨ ᱛᱤᱭᱳᱜᱽ ᱢᱮ ᱛᱟᱯᱚᱨᱮᱧ ᱪᱟᱞᱟᱜ ᱠᱟᱱᱟ ᱟᱹᱜᱩ ᱢᱮᱭᱟᱹᱧ ᱠᱤᱱᱛᱩ ᱡᱮᱠᱷᱚᱱ ᱵᱳᱞᱯᱩᱨᱤᱧ ᱛᱤᱭᱳᱜ ᱠᱮᱫᱟ ᱮᱜᱟᱨᱚᱴᱟ ᱜᱟᱱ ᱥᱟᱲᱮ ᱮᱜᱟᱨᱚᱴᱟ ᱜᱟᱱ ᱥᱳᱢᱳᱭ ᱛᱚᱠᱷᱚᱱ ᱤᱧ ᱥᱟᱶᱛᱮ ᱩᱱᱤ ᱢᱟᱱᱮ ᱤᱧᱨᱮᱱ ᱵᱷᱟᱭ ᱤᱧ ᱵᱷᱟᱭ ᱡᱮᱴᱟ ᱢᱮᱱᱟᱭᱟ ᱚᱲᱟᱜ ᱨᱮ ᱩᱱᱤ ᱠᱚᱞ ᱵᱟᱭ ᱨᱤᱥᱤᱵᱷ ᱞᱮᱫ ᱛᱤᱧᱟᱹ ᱟᱭᱢᱟ ᱫᱷᱟᱱ ᱤᱧ ᱯᱷᱳᱱ ᱠᱮᱫᱟ ᱢᱮᱱᱠᱷᱟᱱ ᱤᱧᱟᱜ ᱠᱚᱞ ᱵᱟᱭ ᱨᱤᱥᱤᱵᱷ ᱞᱮᱫᱟ ᱚᱲᱟᱜ ᱪᱮᱠᱟᱹᱧ ᱦᱤᱡᱩᱜᱼᱟ ᱚᱱᱟ ᱦᱮᱡ ᱨᱮᱱᱟᱜ ᱢᱤᱫ ᱴᱮᱱ ᱪᱮᱞᱮᱧᱡᱽ ᱤᱧ ᱴᱷᱮᱱ ᱦᱮᱡ ᱮᱱᱟ ᱛᱚ ᱟᱭᱢᱟ ᱯᱷᱨᱮᱱᱴ ᱤᱧ ᱯᱷᱳᱱ ᱟᱫ ᱠᱚᱣᱟ ᱟᱭᱢᱟ ᱯᱷᱨᱮᱱᱴ ᱤᱧ ᱠᱚᱛᱤᱧᱟ ᱤᱧᱨᱮᱱ ᱡᱟᱦᱟᱸᱭ ᱠᱚ ᱤᱧ ᱥᱟᱶᱛᱮᱫ ᱠᱚ ᱜᱟᱛᱮᱜᱼᱟ ᱢᱮᱱᱠᱷᱟᱱ ᱚᱠᱚᱭ ᱦᱚᱸ ᱤᱧᱟᱜ ᱯᱷᱳᱱ ᱵᱟᱠᱚ ᱨᱤᱥᱤᱵ ᱞᱮᱫᱟ ᱥᱮ ᱨᱤᱥᱤᱵᱷ ᱠᱟᱛᱮ ᱨᱮᱦᱚᱸ ᱤᱧ ᱵᱟᱠᱚ ᱦᱮᱞᱯ ᱞᱮᱫᱤᱧᱟ ᱢᱟᱱᱮ ᱵᱟᱠᱚ ᱥᱟᱦᱟᱡᱽᱡᱚ ᱞᱤᱫᱤᱧᱟ ᱵᱟᱠᱚ ᱦᱮᱡ ᱞᱮᱱᱟ ᱩᱱᱟᱹᱜ ᱧᱤᱫᱟᱹ ᱢᱮᱱ ᱮᱫᱟᱠᱚ ᱩᱱᱟᱹᱜ ᱧᱤᱫᱟᱹ ᱫᱚ ᱚᱠᱚᱭ ᱪᱟᱞᱟᱜᱼᱟ ᱟᱭᱢᱟ ᱨᱚᱠᱚᱢ ᱵᱟᱦᱟᱱᱟ ᱠᱚ ᱞᱟᱹᱭᱟᱫᱤᱧᱟ ᱛᱚ ᱚᱱᱟ ᱦᱳᱭ ᱮᱱᱟ ᱴᱷᱤᱠ ᱜᱮᱭᱟ ᱟᱨ ᱱᱚᱛᱮ ᱢᱟᱱᱮ ᱧᱤᱫᱟᱹ ᱮᱱᱟᱛᱚ ᱥᱟᱲᱮ ᱮᱜᱟᱨᱳᱴᱟ ᱠᱟᱹᱴᱤᱡ ᱦᱚᱸ ᱯᱟᱵᱽᱞᱤᱠ ᱴᱨᱱᱥᱯᱳᱴ ᱨᱮᱱᱟᱜ ᱚᱵᱷᱟᱵᱽ ᱦᱚᱸ ᱦᱳᱭ ᱮᱱᱟ ᱟᱨ ᱟᱞ ᱵᱳᱞᱯᱩᱨ ᱠᱷᱚᱱᱟᱜ ᱟᱞᱮ ᱟᱹᱛᱳ ᱟᱹᱰᱤ ᱥᱟᱹᱜᱤᱧ ᱜᱮᱭᱟ ᱯᱨᱟᱭ ᱴᱮᱱ ᱠᱤᱞᱳᱢᱤᱴᱟᱨ ᱴᱮᱱ ᱠᱤᱢᱤ ᱛᱚ ᱚᱠᱚᱭ ᱦᱚᱸ ᱵᱟᱠᱚ ᱪᱟᱞᱟᱜ ᱠᱟᱱᱟ ᱴᱳᱴᱳ ᱵᱟᱞᱟ ᱦᱚᱸ ᱵᱤᱥᱤ ᱵᱟᱝ ᱛᱟᱦᱮᱸ ᱠᱟᱱᱟ ᱵᱟᱨᱭᱟ ᱯᱮᱭᱟ ᱴᱳᱴᱳ ᱩᱱᱠᱩ ᱥᱟᱹᱜᱤᱧ ᱛᱮ ᱪᱟᱞᱟᱜ ᱵᱟᱠᱚ ᱨᱮᱵᱮᱱ ᱠᱟᱱ ᱛᱟᱦᱮᱱᱟ ᱛᱚ ᱢᱤᱫ ᱴᱮᱱ ᱵᱳᱞᱯᱩᱨ ᱠᱷᱳᱱᱟᱜ ᱢᱤᱫ ᱴᱮᱱ ᱟᱹᱛᱳ ᱢᱮᱱᱟᱜᱼᱟ ᱯᱷᱩᱞᱰᱟᱸᱜᱟ ᱚᱸᱰᱮ ᱱᱤᱡ ᱢᱤᱫ ᱴᱮᱱ ᱠᱚᱲᱟ ᱯᱷᱳᱱ ᱟᱫᱮᱭᱟᱹᱧ ᱡᱮ ᱤᱧ ᱪᱟᱞᱟᱜ ᱠᱟᱱᱟ ᱚᱰᱮ ᱛᱚ ᱩᱱᱤᱭᱟᱜ ᱦᱚᱸ ᱵᱟᱭᱤᱠ ᱵᱟᱝ ᱛᱟᱦᱮᱸᱠᱟᱱ ᱛᱟᱭᱟ ᱪᱮᱫ ᱦᱚᱸ ᱵᱟᱝ ᱛᱟᱦᱮᱸ ᱠᱟᱱ ᱛᱟᱭᱟ ᱢᱤᱛᱟᱹᱧ ᱠᱟᱱᱟᱭ ᱴᱷᱤᱠ ᱜᱮᱭᱟ ᱦᱤᱡᱩᱜ ᱢᱮ ᱱᱚᱸᱰᱮ ᱛᱚ ᱚᱸᱰᱮᱧ ᱪᱟᱞᱟᱣ ᱮᱱᱟ ᱢᱟᱱᱮ ᱟᱹᱰᱤ ᱥᱟᱹᱜᱤᱧ ᱜᱮᱭᱟ ᱯᱨᱟᱭ ᱪᱟᱨ ᱠᱤᱞᱳᱢᱤᱴᱟᱨ ᱯᱟᱸᱪ ᱪᱟᱨ ᱯᱟᱸᱪ ᱠᱤᱞᱳᱢᱤᱴᱟᱨᱟ ᱥᱴᱮᱥᱚᱱ ᱠᱷᱚᱱᱟᱜ ᱛᱚ ᱚᱱᱟ ᱠᱷᱚᱱᱟᱜ ᱦᱚᱸ ᱯᱟᱪᱮᱫ ᱜᱟᱛᱮᱧ ᱜᱮᱭᱟ ᱥᱴᱮᱥᱚᱱ ᱠᱷᱚᱱᱟᱜ ᱩᱱᱟᱹᱜ ᱥᱟᱹᱜᱤᱧ ᱤᱧ ᱛᱟᱲᱟᱢ ᱛᱟᱲᱟᱢᱛᱮ ᱪᱟᱞᱟᱣ ᱮᱱᱟ ᱩᱱᱟᱹᱜ ᱧᱤᱫᱟᱹ ᱯᱨᱟᱭ ᱥᱟᱲᱮ ᱵᱟᱨᱳᱴᱟ ᱫᱷᱟᱨᱟ ᱥᱳᱢᱳᱭ ᱤᱧ ᱚᱱᱟ ᱩᱱᱤ ᱴᱨᱮᱹᱱ ᱴᱷᱮᱱ ᱤᱧ ᱛᱤᱭᱳᱜ ᱠᱮᱫᱟ ᱱᱚᱶᱟ ᱜᱮ ᱛᱟᱦᱮᱸ ᱠᱟᱱ ᱛᱤᱧᱟ ᱤᱧᱟᱜ ᱢᱤᱫ ᱴᱮᱱ ᱴᱨᱟᱱᱥᱯᱷᱳᱴ ᱨᱮᱱᱟᱜ ᱚᱵᱷᱟᱵᱽ ᱤᱧᱟᱜ ᱢᱤᱫ ᱴᱮᱱ ᱴᱨᱟᱵᱷᱮᱞᱤᱝ ᱚᱠᱛᱮ ᱨᱮ ᱛᱚ ᱯᱚᱨᱮᱨ ᱫᱤᱱ ᱚᱸᱰᱮ ᱠᱷᱚᱱᱟᱜ ᱤᱧ ᱵᱷᱟᱭᱮ ᱪᱟᱞᱟᱣ ᱮᱱᱟ ᱚᱰᱮ ᱠᱷᱚᱱᱟᱜ ᱚᱲᱟᱜ ᱮ ᱟᱹᱜᱩ ᱠᱤᱫᱤᱧᱟ ᱛᱚ ᱚᱱᱟ ᱫᱤᱱ ᱟᱹᱰᱤ ᱟᱴ ᱤᱧ ᱫᱤᱥᱟᱹᱭᱟ ᱱᱚᱝᱠᱟ ᱫᱤᱱ ᱡᱮᱱᱚ ᱚᱠᱚᱭ ᱥᱟᱶᱛᱮ ᱦᱚᱸ ᱵᱟᱝ ᱦᱳᱭᱳᱜ ᱟᱨ ᱧᱤᱫᱟᱹ ᱤᱧ ᱡᱮᱠᱷᱚᱱᱤᱧ ᱦᱤᱡᱩᱜ ᱠᱟᱱ ᱛᱟᱦᱮᱸᱫᱼᱟ ᱛᱚᱠᱷᱚᱱ ᱨᱟᱥᱛᱟ ᱮᱠᱫᱚᱢ ᱯᱷᱟᱠᱟ ᱛᱟᱦᱮᱸ ᱠᱟᱱᱟ ᱪᱤᱞᱤ ᱠᱟᱹᱠᱤᱡ ᱦᱚᱸ ᱪᱮᱫ ᱜᱟᱹᱰᱤ ᱦᱚᱸ ᱵᱟᱝ ᱛᱟᱦᱮᱸ ᱠᱟᱱᱟ ᱵᱟᱭᱤᱠ ᱦᱚᱸ ᱵᱟᱝ ᱛᱟᱦᱮᱸ ᱠᱟᱱᱟ ᱪᱤᱫ ᱦᱚᱸ ᱵᱟᱝ ᱛᱟᱦᱮᱸ ᱠᱟᱱᱟ ᱯᱷᱟᱠᱟ ᱨᱳᱰ ᱨᱮ ᱤᱱᱤᱧ ᱛᱟᱲᱟᱢ ᱟᱹᱜᱩ ᱞᱮᱫᱟ ᱱᱚᱶᱟ ᱟᱹᱰᱤ ᱟᱴ ᱤᱧ ᱫᱤᱥᱟᱹᱭ ᱜᱮᱭᱟ ᱚᱠᱚᱭ ᱥᱟᱶᱛᱮ ᱡᱮᱱᱚ ᱱᱚᱝᱠᱟ ᱵᱟᱝ ᱦᱳᱭᱳᱜ ᱟᱨ ᱥᱮᱛᱟ ᱠᱚ ᱛᱟᱦᱮᱱᱟ ᱵᱷᱳᱜ ᱟᱹᱧ ᱠᱟᱱ ᱛᱟᱦᱮᱸᱫᱼᱟᱠᱩ ᱛᱚ ᱪᱮᱫ ᱤᱧ ᱪᱮᱠᱟᱹ ᱫᱟᱲᱮᱭᱟᱜᱼᱟ ᱛᱚ ᱱᱚᱶᱟ ᱜᱮ ᱛᱟᱦᱮᱸ ᱠᱟᱱᱟ ᱴᱨᱟᱱᱥᱯᱳᱴ ᱨᱮᱱᱟᱜ ᱚᱵᱷᱟᱵᱽ